ᱰᱨᱟᱭᱵᱷᱟᱨ ᱫᱟᱫᱟ ᱜᱟᱹᱰᱤ ᱢᱟ ᱴᱨᱟᱯᱷᱤᱠ ᱡᱟᱢᱮᱱ ᱛᱚ ᱡᱮ ᱠᱮ ᱠᱚᱞᱮᱡᱽ ᱪᱟᱞᱟᱜ ᱞᱟᱹᱜᱤᱫ ᱠᱳᱱᱳ ᱥᱩᱨ ᱰᱟᱦᱟᱨ ᱵᱟᱹᱱᱩᱜᱼᱟ ᱚᱱᱠᱟᱱᱟᱜ ᱦᱚᱨ ᱵᱟᱹᱱᱩᱜᱼᱟ ᱡᱟᱦᱟᱸ ᱞᱮᱠᱟ ᱠᱟᱛᱮ ᱤᱧ ᱞᱚᱜᱚᱱᱤᱧ ᱥᱮᱴᱮᱨ ᱫᱟᱲᱮᱭᱟᱜ ᱡᱮ ᱠᱮ ᱠᱚᱞᱮᱡᱽ ᱡᱮᱢᱚᱱ ᱤᱧ ᱠᱚᱢ ᱚᱠᱛᱚ ᱛᱮ ᱡᱮ ᱠᱮ ᱠᱚᱞᱮᱡᱽ ᱞᱤᱧ ᱥᱮᱴᱮᱨ ᱫᱟᱲᱮᱭᱟᱜ ᱢᱟ ᱚᱱᱠᱟ ᱚᱱᱠᱟᱱ ᱰᱟᱦᱟᱨ ᱞᱟᱹᱭ ᱢᱮ ᱟᱨ ᱚᱱᱟ ᱡᱮ ᱠᱮ ᱠᱚᱞᱮᱡᱽ ᱪᱟᱞᱟᱜ ᱨᱮ ᱛᱤᱱᱟᱹᱜ ᱚᱠᱛᱚ ᱞᱟᱜᱟᱣᱤᱧᱟᱹ ᱡᱮᱢᱚᱱ ᱠᱚᱢ ᱚᱠᱛᱚ ᱛᱮ ᱚᱰᱮᱧ ᱥᱮᱴᱮᱨ ᱫᱟᱲᱮᱭᱟᱜ ᱢᱟ ᱚᱱᱠᱟᱱᱟᱜ ᱰᱟᱦᱟᱨ ᱞᱟᱹᱭ ᱢᱮ